ᱤᱧᱟᱹᱜ ᱥᱟᱸᱜᱷᱟᱨ ᱨᱮ ᱵᱟᱝᱤᱧ ᱟᱸᱥᱟᱠᱟᱱ ᱫᱩᱨᱤᱵᱽ ᱠᱚ ᱢᱩᱫᱽ ᱨᱮ ᱡᱟᱦᱟᱸ ᱜᱷᱚᱴᱟᱣ ᱞᱮᱱᱟ ᱚᱱᱟ ᱫᱚ ᱦᱩᱭᱩᱜ ᱠᱟᱱᱟ ᱫᱟᱬᱟᱱ ᱪᱟᱞᱟᱣ ᱚᱠᱛᱚ ᱨᱮᱜᱮ ᱫᱟᱨᱡᱤᱞᱤᱝ ᱨᱮ ᱟᱞᱮᱭᱟᱜ ᱜᱟᱲᱤ ᱫᱚ ᱠᱷᱟᱨᱟᱯᱚᱜᱼᱟ ᱚᱱᱟ ᱠᱷᱟᱹᱛᱤᱨ ᱛᱮᱜᱮ ᱚᱱᱟ ᱡᱟᱭᱜᱟ ᱨᱮᱜᱮ ᱟᱹᱰᱤ ᱜᱷᱟᱲᱤᱡ ᱛᱤᱸᱜᱩ ᱨᱮᱞᱮ ᱛᱟᱦᱮᱸᱭᱮᱱᱟ ᱤᱱᱟᱹᱯᱚᱨᱮ ᱰᱨᱟᱭᱵᱷᱟᱨ ᱫᱚ ᱟᱨ ᱢᱤᱫ ᱦᱚᱲ ᱨᱤᱯᱤᱭᱟᱨᱤᱝ ᱢᱤᱥᱛᱨᱤᱭ ᱦᱚᱦᱚᱣᱟᱫᱮ ᱛᱮ ᱟᱞᱮᱭᱟᱜ ᱜᱟᱲᱤ ᱠᱚ ᱴᱷᱤᱠ ᱠᱮᱫᱟ ᱤᱱᱟᱹᱯᱚᱨᱮ ᱵᱟᱹᱭᱼᱵᱟᱹᱭ ᱛᱮ ᱟᱞᱮ ᱫᱚ ᱴᱟᱭᱜᱟᱨ ᱦᱤᱞ ᱥᱮᱡ ᱞᱮ ᱢᱚᱦᱰᱟᱭᱮᱱᱟ ᱤᱧ ᱡᱟᱦᱟᱸ ᱴᱨᱮᱠ ᱨᱮ ᱪᱤᱛᱟᱹᱨᱤᱧ ᱠᱞᱤᱠᱟ ᱚᱱᱟ ᱫᱚ ᱢᱤᱫᱴᱟᱝ ᱯᱚᱡᱤᱥᱚᱱ ᱡᱟᱭᱜᱟ ᱨᱮ ᱛᱤᱸᱜᱩ ᱠᱟᱛᱮ ᱢᱤᱫ ᱞᱮᱛᱟᱲ ᱪᱷᱚᱵᱤ ᱠᱞᱤᱠ ᱟᱠᱟᱜᱤᱧ ᱛᱟᱦᱮᱱᱟ ᱟᱨ ᱱᱚᱣᱟ ᱪᱷᱚᱵᱤ ᱠᱚᱫᱚ ᱤᱧ ᱥᱳᱥᱟᱞ ᱥᱟᱭᱤᱰ ᱨᱮ ᱯᱷᱮᱥᱵᱩᱠ ᱨᱮᱜᱮ ᱡᱚᱛᱚ ᱠᱚᱜᱮᱧ ᱯᱳᱥᱴ ᱡᱟᱣᱨᱟᱭᱟ